ᱦᱮᱞᱳ ᱴᱨᱟᱱᱥᱯᱳᱨᱴ ᱮᱡᱮᱱᱥᱤ ᱨᱮᱱ ᱢᱟᱹᱞᱤᱠᱼᱮᱢ ᱞᱟᱹᱭᱮᱫᱟ ᱦᱮᱸ ᱦᱮᱸ ᱤᱧᱤᱧ ᱞᱟᱹᱭᱮᱫᱟ ᱦᱮᱸ ᱜᱟᱹᱰᱤ ᱵᱷᱟᱲᱟ ᱵᱟᱵᱚᱫ ᱡᱟᱦᱟᱸ ᱟᱞᱟᱝᱞᱟᱝ ᱟᱞᱚᱪᱚᱱᱟ ᱞᱮᱫᱟ ᱦᱮᱸ ᱥᱮ ᱡᱟᱦᱟᱸᱞᱟᱝ ᱜᱟᱞᱚᱪᱞᱮᱫᱟ ᱠᱤᱱᱛᱩ ᱱᱤᱛᱚᱝ ᱰᱨᱟᱭᱵᱷᱟᱨ ᱱᱤᱛᱚᱝ ᱟᱨᱚ ᱴᱟᱠᱟᱭ ᱠᱷᱚᱡᱚᱜ ᱠᱟᱱᱟ ᱦᱮ ᱪᱮᱫᱟᱜᱼᱮ ᱠᱷᱚᱡᱚᱜ ᱠᱟᱱᱟ ᱤᱧᱫᱚ ᱤᱧᱫᱚ ᱱᱤᱛᱚᱜ ᱵᱟᱹᱲᱛᱤ ᱴᱟᱠᱟ ᱵᱟᱹᱧ ᱮᱢ ᱫᱟᱲᱮᱭᱟᱜᱼᱟ ᱡᱟᱦᱟᱸ ᱛᱤᱱᱟᱹᱜᱞᱟᱝ ᱜᱟᱞᱚᱪ ᱟᱠᱟᱫᱟ ᱟᱞᱟᱝᱞᱟᱝ ᱜᱟᱞᱢᱟᱨᱟᱣ ᱜᱚᱴᱟ ᱦᱟᱠᱟᱫᱟ ᱤᱧᱫᱚ ᱚᱱᱟᱜᱤᱧ ᱮᱢᱟᱢᱟ ᱴᱷᱤᱠ ᱜᱮᱭᱟ